ᱵᱟᱨ ᱜᱮᱞ ᱢᱚᱬᱮ ᱢᱚᱬᱮ ᱜᱮᱞ ᱛᱩᱨᱩᱭ ᱟᱨᱮ ᱜᱮᱞ ᱟᱨᱮ ᱢᱤᱫ ᱥᱟᱭ ᱢᱤᱫ ᱵᱟᱨ ᱥᱟᱭ ᱮᱭᱟᱭ ᱯᱮ ᱜᱮᱞ ᱵᱟᱨ ᱵᱟᱨ ᱜᱮᱞ ᱟᱨᱮ